ᱡᱚᱛᱚ ᱠᱷᱚᱱ ᱪᱮᱞᱮᱧᱡᱤᱝ ᱫᱚ ᱦᱩᱭᱩᱜ ᱠᱟᱱᱟ ᱵᱷᱤᱛ ᱨᱮ ᱦᱟᱥᱟ ᱛᱮ ᱪᱤᱛᱟᱹᱨ ᱵᱮᱱᱟᱣ ᱪᱤᱠᱟᱹᱛᱮ ᱪᱮᱞᱮᱧᱡᱤᱝ ᱦᱩᱭᱩᱜ ᱠᱟᱱᱟ ᱱᱚᱣᱟ ᱫᱚ ᱥᱮ ᱦᱟᱥᱟ ᱵᱮᱥ ᱦᱟᱥᱟ ᱧᱟᱢ ᱟᱹᱰᱤ ᱢᱩᱥᱠᱤᱞ ᱜᱮᱭᱟ ᱵᱮᱥ ᱦᱟᱥᱟ ᱡᱩᱫᱤ ᱵᱟᱢ ᱧᱟᱢᱟ ᱚᱠᱟ ᱠᱚᱨᱮ ᱪᱚ ᱜᱩᱰᱤ ᱦᱟᱥᱟ ᱠᱚ ᱧᱟᱢᱚᱜᱼᱟ ᱫᱷᱤᱨᱤ ᱢᱮᱥᱟ ᱦᱟᱥᱟ ᱠᱚ ᱛᱚ ᱚᱱᱟᱜᱮ ᱢᱤᱫᱴᱤᱡ ᱪᱮᱦᱨᱟ ᱚᱠᱚᱡ ᱦᱟᱥᱟ ᱧᱟᱢ ᱟᱹᱰᱤ ᱢᱩᱥᱠᱤᱞ ᱫᱷᱟᱨᱟ ᱜᱮᱭᱟ ᱟᱨ ᱚᱱᱟ ᱦᱟᱥᱟ ᱦᱚᱸ ᱡᱮᱢᱚᱱ ᱡᱟᱦᱟᱸ ᱦᱟᱥᱟ ᱛᱮᱢ ᱵᱮᱱᱟᱣᱟ ᱚᱱᱟ ᱦᱟᱥᱟ ᱟᱞᱚ ᱯᱳᱥᱟᱜᱚᱜ ᱢᱟ ᱡᱮᱢᱚᱱ ᱵᱮᱱᱟᱣ ᱡᱚᱠᱷᱚᱱ ᱱᱚᱣᱟ ᱠᱚᱦᱚᱸ ᱟᱹᱰᱤ ᱢᱟᱨᱟᱝ ᱪᱮᱞᱮᱧᱡᱤᱝ ᱡᱤᱱᱤᱥ ᱠᱟᱱᱟ ᱟᱨ ᱱᱚᱣᱟ ᱠᱚ ᱠᱷᱟᱱᱰᱟᱣ ᱞᱟᱹᱜᱤᱫ ᱛᱮᱫᱚ ᱢᱤᱫᱴᱟᱝ ᱵᱮᱥ ᱦᱟᱥᱟ ᱧᱟᱢ ᱟᱹᱰᱤ ᱡᱟᱹᱨᱩᱲᱤ ᱜᱮᱭᱟ ᱛᱚ ᱟᱨ ᱱᱚᱣᱟ ᱪᱤᱛᱟᱹᱨ ᱵᱮᱱᱟᱣ ᱡᱚᱠᱷᱚᱱ ᱡᱚᱛᱚ ᱠᱷᱚᱱ ᱟᱱᱟᱴ ᱡᱤᱱᱤᱥ ᱫᱚ ᱦᱩᱭᱩᱜ ᱠᱟᱱᱟ ᱥᱮ ᱚᱱᱟ ᱪᱤᱛᱟᱹᱨ ᱵᱮᱱᱟᱣ ᱡᱚᱠᱷᱚᱱ ᱢᱮᱫ ᱢᱩᱴᱷᱟᱹᱱ ᱚᱠᱟ ᱞᱮᱠᱟᱢ ᱵᱮᱱᱟᱣᱟ ᱚᱠᱟ ᱞᱮᱠᱟᱢ ᱜᱮᱫ ᱠᱷᱟᱱ ᱫᱚ ᱪᱮᱦᱨᱟ ᱫᱷᱟᱨᱟ ᱧᱮᱞᱚᱜᱼᱟ ᱦᱩᱰᱤᱧ ᱦᱩᱰᱤᱧ ᱡᱤᱱᱤᱥ ᱡᱟᱦᱟᱸ ᱞᱮᱠᱟ ᱛᱤ ᱠᱟᱹᱴᱩᱵ ᱡᱟᱸᱜᱟ ᱠᱟᱹᱴᱩᱵ ᱠᱚ ᱚᱱᱟ ᱠᱚ ᱚᱠᱟ ᱞᱮᱠᱟᱧ ᱜᱮᱫ ᱞᱮᱠᱷᱟᱱ ᱚᱱᱟ ᱦᱟᱥᱟ ᱥᱮ ᱵᱮᱥ ᱫᱷᱟᱨᱟ ᱧᱮᱞᱚᱜᱼᱟ ᱡᱮᱢᱚᱱ ᱥᱟᱹᱨᱤᱭᱟᱜ ᱞᱮᱠᱟ ᱧᱮᱞᱚᱜ ᱢᱟ ᱚᱱᱟ ᱠᱚ ᱟᱹᱰᱤ ᱟᱱᱟᱴ ᱫᱷᱟᱨᱟ ᱜᱮᱭᱟ ᱛᱚ ᱪᱮᱞᱮᱧᱡᱤᱝ ᱢᱮᱱᱟᱜ ᱜᱮᱭᱟ ᱱᱚᱣᱟ ᱵᱮᱱᱟᱣ ᱨᱮᱦᱚᱸ ᱛᱚ ᱯᱨᱮᱠᱴᱤᱥ ᱫᱤᱱ ᱯᱨᱮᱠᱴᱤᱥ ᱤᱫᱤ ᱛᱮ ᱱᱚᱣᱟ ᱡᱤᱱᱤᱥ ᱦᱚᱸ ᱠᱷᱟᱸᱰᱟᱜ ᱜᱮᱭᱟ